ᱦᱮᱸ ᱦᱮᱞᱳ ᱚᱸᱰᱮᱜᱮ ᱞᱟᱜᱟᱣ ᱠᱟᱱᱟ ᱚ ᱟᱢ ᱠᱟᱱ ᱜᱮᱭᱟᱢ ᱟᱪᱪᱷᱟ ᱦᱮᱸ ᱢᱮᱱᱫᱟᱹᱧ ᱟᱢ ᱴᱷᱮᱱ ᱚᱱᱮ ᱨᱚᱛᱚᱱᱯᱩᱨ ᱨᱮᱜᱮ ᱛᱚ ᱞᱟᱜᱟᱣ ᱠᱟᱱᱟ ᱚᱻ ᱤᱭᱟᱹ ᱠᱟᱱᱟᱢ ᱤᱭᱟᱹ ᱚᱨᱡᱩᱱ ᱚᱻ ᱟᱪᱪᱷᱟ ᱟᱢ ᱴᱷᱮᱱ ᱧᱟᱢ ᱠᱚᱜᱼᱟ ᱥᱮ ᱵᱟᱝ ᱡᱚᱢᱟᱜ ᱠᱚ ᱱᱚᱜᱼᱚᱭ ᱡᱟᱦᱟᱱᱟᱜ ᱡᱚᱢᱟᱜ ᱠᱚᱦᱚᱸ ᱧᱟᱢᱚᱜ ᱜᱮᱭᱟ ᱧᱟᱢᱚᱜ ᱠᱷᱟᱱ ᱫᱚ ᱛᱷᱚᱲᱟ ᱵᱚᱞᱮ ᱜᱟᱯᱟ ᱢᱮᱭᱟᱝ ᱵᱟᱯᱞᱟ ᱢᱮᱱᱟᱜᱼᱟ ᱟᱫᱚ ᱡᱚᱢᱟᱜ ᱜᱮ ᱵᱚᱞᱮ ᱫᱚᱨᱠᱟᱨ ᱵᱚᱞᱮ ᱦᱮᱸ ᱚᱱᱟ ᱤᱭᱟᱹᱜᱮ ᱯᱩᱨᱤ ᱵᱩᱫᱤᱭᱟᱹ ᱟᱨ ᱨᱚᱥᱚᱜᱳᱞᱞᱟ ᱫᱚᱥ ᱡᱚᱱᱟᱜ ᱠᱤ ᱧᱟᱢᱚᱜᱼᱟ ᱚ ᱟᱪᱪᱷᱟ ᱧᱟᱢᱚᱜ ᱧᱟᱢᱚᱜ ᱜᱮᱭᱟ ᱛᱚ ᱚ ᱧᱟᱢᱚᱜ ᱠᱷᱟᱱ ᱴᱷᱤᱠ ᱜᱮᱭᱟ ᱛᱚᱵᱮ ᱚᱱᱟᱜᱮ ᱫᱚᱨᱠᱟᱨ ᱠᱟᱱᱟ ᱦᱮᱸ ᱛᱚᱵᱮᱢ ᱠᱚᱨᱟᱣ ᱴᱷᱤᱠ ᱠᱟᱜᱼᱟ ᱚᱱᱟ ᱵᱮᱱᱟᱣ ᱴᱷᱤᱠ ᱠᱟᱜ ᱟᱢ ᱛᱚᱵᱮ ᱦᱟᱸᱜ ᱵᱮᱱᱟᱣ ᱟᱢ ᱦᱟᱸᱜ ᱛᱚᱵᱮ ᱟᱢ ᱦᱮᱸ ᱨᱮᱰᱤ ᱠᱟᱛᱮᱢ ᱟᱹᱜᱩᱭᱟ ᱦᱮᱸ ᱠᱩᱞ ᱜᱚᱫ ᱟᱠᱚᱣᱟᱢ ᱩᱱᱠᱩ ᱮᱱ ᱦᱤᱞᱳᱜ ᱫᱚ ᱦᱟᱱᱮ ᱮᱸᱫ ᱯᱚᱸᱪᱤᱥ ᱛᱟᱹᱨᱤᱠᱷ ᱟᱪᱪᱷᱟ ᱴᱷᱤᱠ ᱜᱮᱭᱟ ᱮᱱ ᱦᱤᱞᱳᱜ ᱜᱮ ᱟᱹᱰᱤ ᱫᱚᱥ ᱵᱤᱥ ᱦᱮᱸ ᱵᱤᱥ ᱡᱚᱱᱟ ᱜᱟᱱᱟᱜ ᱜᱟᱱ ᱡᱚᱢᱟᱜ ᱞᱟᱜᱟᱜᱼᱟ ᱵᱚᱞᱮ ᱦᱮᱸ ᱴᱷᱤᱠ ᱜᱮᱭᱟ ᱟᱹᱜᱩ ᱦᱚᱴᱚ ᱠᱟᱜ ᱢᱮ ᱟᱹᱜᱩ ᱦᱚᱴᱚ ᱠᱟᱜ ᱢᱮ ᱟᱨ ᱯᱚᱭᱥᱟ ᱫᱚᱦᱟᱸᱜ ᱢᱳᱵᱟᱭᱤᱞ ᱛᱤᱧ ᱜᱩᱜᱳᱞ ᱯᱮ ᱛᱤᱧ ᱩᱞ ᱟᱢᱟ ᱚᱻ ᱴᱷᱤᱠ ᱜᱮᱭᱟ ᱛᱚᱵᱮ ᱦᱮᱸᱢᱟ ᱛᱚᱵᱮ ᱦᱳᱭ ᱦᱮᱸ ᱦᱮᱸᱢᱟ ᱫᱚᱦᱚᱭ ᱫᱟᱹᱧ ᱛᱚᱵᱮ